ᱤᱥᱠᱩ ᱰᱨᱟᱭᱵᱷᱟᱨ ᱫᱚ ᱜᱤᱫᱽᱨᱟᱹ ᱠᱚ ᱯᱚᱠᱠᱷᱮ ᱫᱚ ᱵᱟᱝ ᱵᱷᱟᱜᱮᱭᱟ ᱤᱥᱠᱩ ᱰᱨᱟᱭᱵᱷᱟᱨ ᱵᱷᱟᱜᱮ ᱴᱷᱤᱠ ᱛᱮ ᱵᱟᱢ ᱥᱟᱵ ᱞᱮᱠᱷᱟᱱ ᱵᱤᱡᱽᱞᱤ ᱠᱚᱢ ᱪᱮᱹᱠ ᱡᱚᱠᱷᱟᱱ ᱥᱚᱴ ᱦᱩᱭ ᱫᱟᱲᱮᱭᱟᱜᱼᱟ ᱤᱥᱠᱩ ᱰᱨᱟᱭᱵᱷᱟᱨ ᱡᱟᱦᱟᱸ ᱢᱟᱱ ᱛᱟᱦᱟᱸ ᱦᱚᱸ ᱫᱚᱦᱚ ᱫᱚ ᱵᱟᱝ ᱜᱟᱱᱚᱜᱼᱟ ᱵᱷᱟᱜᱮ ᱴᱷᱤᱠ ᱛᱮ ᱡᱚᱛᱱᱚ ᱥᱟᱺᱦᱤᱡ ᱫᱚᱦᱚ ᱦᱩᱭᱩᱜᱼᱟ ᱤᱥᱠᱩ ᱰᱨᱟᱭᱵᱷᱟᱨ ᱛᱮ ᱜᱤᱫᱽᱨᱟᱹ ᱠᱚ ᱟᱹᱰᱤ ᱞᱚᱜᱚᱱ ᱠᱚ ᱵᱟᱡᱟᱣ ᱩᱛᱟᱹᱨᱚᱜᱼᱟ ᱤᱥᱠᱩ ᱰᱨᱟᱭᱵᱷᱟᱨ ᱠᱟᱹᱢᱤ ᱨᱮᱱᱟᱜ ᱡᱤᱱᱤᱥ ᱠᱟᱱ ᱜᱮᱭᱟ ᱢᱮᱱᱠᱷᱟᱱ ᱤᱥᱠᱩ ᱰᱨᱟᱭᱵᱷᱟᱨ ᱫᱚ ᱥᱚᱵᱽ ᱥᱚᱢᱚᱭ ᱫᱚ ᱵᱟᱝ ᱞᱟᱜᱟᱜᱼᱟ ᱚᱱᱟ ᱠᱷᱟᱹᱛᱤᱨ ᱤᱥᱠᱩ ᱰᱨᱟᱭᱵᱷᱟᱨ ᱫᱚ ᱵᱟᱹᱲᱤᱡ ᱜᱮᱭᱟ